ᱱᱮᱛᱟᱨ ᱠᱚ ᱛᱤᱨᱞᱟᱹ ᱦᱚᱯᱚᱱ ᱫᱚ ᱪᱳᱫᱫᱚ ᱵᱚᱪᱷᱚᱨ ᱪᱳᱫᱫᱚ ᱯᱚᱫᱨᱚ ᱵᱚᱪᱷᱚᱨ ᱦᱩᱭᱞᱮᱱ ᱠᱷᱟᱡ ᱜᱮ ᱪᱟᱫᱳ ᱛᱮᱭᱟᱜ ᱠᱚ ᱧᱮᱞᱟ ᱱᱮᱛᱟᱨ ᱠᱚ ᱛᱤᱨᱞᱟᱹ ᱦᱚᱯᱚᱱ ᱫᱚ ᱠᱤᱪᱨᱤᱡ ᱵᱚᱫᱚᱞ ᱛᱮ ᱯᱮᱰ ᱠᱚ ᱵᱮᱵᱚᱦᱟᱨᱟ ᱱᱮᱛᱟᱨ ᱠᱚ ᱛᱤᱨᱞᱟᱹ ᱦᱚᱯᱚᱱ ᱫᱚ ᱥᱟᱯᱷᱟ ᱥᱟᱹᱯᱷᱤ ᱜᱮᱠᱚ ᱛᱟᱦᱮᱱᱟ ᱟᱨ ᱪᱟᱫᱳ ᱛᱮᱭᱟᱜ ᱧᱟᱢ ᱞᱮᱠᱚ ᱠᱷᱟᱡ ᱫᱚ ᱵᱚᱜᱟ ᱵᱩᱨᱩ ᱵᱟᱠᱚ ᱫᱮᱵᱟ ᱥᱮᱵᱟᱣᱟᱠᱚᱣᱟ ᱪᱟᱫᱳ ᱛᱮᱭᱟᱜ ᱧᱟᱢ ᱞᱮᱠᱚ ᱠᱷᱟᱡ ᱦᱩᱲᱩ ᱪᱟᱣᱞᱮ ᱪᱮᱫ ᱦᱚᱸ ᱵᱟᱠᱚ ᱡᱚᱴᱮᱫᱟ ᱪᱟᱫᱳ ᱛᱮᱭᱟᱜ ᱧᱟᱢ ᱞᱮᱠᱚ ᱠᱷᱟᱡ ᱫᱚ ᱟᱹᱰᱤ ᱥᱟᱵᱫᱷᱟᱱ ᱛᱮᱠᱚ ᱛᱟᱦᱮᱱᱟ